ᱤᱧ ᱡᱤᱭᱟᱹᱞᱤ ᱟᱹᱥᱩᱞ ᱠᱚᱨᱛᱮ ᱜᱮᱞᱮ ᱟᱹᱰᱤᱜᱟᱱ ᱜᱮ ᱠᱷᱟᱴᱟᱣ ᱦᱩᱭᱩᱜᱼᱟ ᱠᱷᱟᱴᱟᱣ ᱤᱧ ᱵᱟᱢ ᱠᱷᱟᱴᱟᱜ ᱠᱷᱟᱱ ᱫᱚ ᱡᱮ ᱠᱳᱱᱳ ᱡᱤᱱᱤᱥ ᱨᱮᱜᱮ ᱵᱟᱢ ᱠᱷᱟᱴᱟᱜ ᱠᱷᱟᱱ ᱫᱚ ᱪᱮᱫ ᱜᱮ ᱵᱟᱝ ᱦᱩᱭᱩᱜᱼᱟ ᱚᱱᱟ ᱦᱩᱭᱩᱜ ᱠᱟᱱᱟ ᱠᱟᱛᱷᱟ ᱡᱮᱢᱚᱱ ᱱᱤ ᱱᱤᱭᱟᱹ ᱛᱟᱭᱚᱢ ᱨᱮ ᱥᱚᱢᱚᱭ ᱮᱢ ᱦᱩᱭᱩᱜᱼᱟ ᱦᱮᱸ ᱥᱚᱢᱚᱭ ᱫᱚ ᱡᱮᱢᱚᱱ ᱩᱱᱤ ᱡᱚᱢ ᱩᱱᱤ ᱥᱚᱢᱚᱭ ᱨᱮ ᱡᱚᱢᱮᱢ ᱮᱢᱟᱭᱟ ᱫᱟᱜ ᱮᱢ ᱮᱢᱟᱟᱭᱟ ᱧᱮᱞᱮᱭᱟᱢ ᱟᱲᱟᱜ ᱦᱩᱭᱩᱜᱼᱟ ᱡᱚᱫᱤ ᱥᱤᱢ ᱡᱮᱢᱚᱱ ᱥᱤᱢ ᱢᱮᱢᱚᱢ ᱡᱚᱫᱤ ᱟᱹᱥᱩᱞ ᱥᱚᱢᱚᱭ ᱨᱮ ᱟᱹᱛᱤᱧ ᱚᱸᱰᱮ ᱜᱮ ᱟᱲᱟᱜ ᱠᱚ ᱦᱩᱭᱩᱜᱼᱟ ᱟᱨᱚ ᱠᱷᱳᱲ ᱠᱚ ᱦᱩᱭᱩᱜᱼᱟ ᱛᱚ ᱡᱚᱫᱤ ᱟᱨᱦᱚᱸ ᱫᱚᱢᱮ ᱥᱟᱺᱜᱤᱧ ᱠᱚ ᱛᱟᱦᱮᱱ ᱠᱷᱟᱱ ᱫᱚ ᱦᱚᱭᱛᱚ ᱜᱩᱯᱤ ᱦᱚᱸ ᱤᱫᱤᱭ ᱦᱩᱭᱩᱜᱼᱟ ᱦᱮᱸ ᱜᱩᱯᱤ ᱜᱩᱯᱤᱢ ᱤᱫᱤᱭᱭᱟ ᱟᱫᱚ ᱴᱟᱺᱰᱤ ᱥᱮᱫ ᱮᱢ ᱤᱫᱤ ᱠᱮᱫᱮᱭᱟ ᱜᱩᱯᱤ ᱜᱩᱯᱤᱢ ᱤᱫᱤ ᱠᱮᱫᱮᱭᱟ ᱟᱫᱚ ᱟᱹᱛᱤᱧ ᱠᱟᱛᱮᱠᱚ ᱦᱮᱡ ᱮᱱᱟ ᱦᱮᱡ ᱠᱟᱛᱮ ᱚᱲᱟᱜ ᱨᱮᱦᱚᱢ ᱮᱢᱟᱣᱠᱚᱣᱟ ᱥᱚᱢᱚᱭᱨᱮ ᱡᱚᱢᱮᱢ ᱮᱢᱟᱣᱠᱚᱣᱟ ᱡᱚᱢᱼᱧᱩ ᱡᱚᱫᱤ ᱴᱷᱤᱠ ᱢᱚᱛᱚ ᱵᱟᱢ ᱮᱢᱟᱣ ᱠᱚᱣᱟ ᱩᱱᱤ ᱫᱚ ᱟᱫᱚ ᱛᱟᱦᱮᱱᱟᱭ ᱠᱤᱱᱛᱩ ᱚᱱᱠᱟ ᱵᱷᱟᱹᱜᱤ ᱫᱚ ᱦᱚᱭᱛᱚ ᱵᱟᱭ ᱦᱚᱭᱛᱚ ᱢᱟᱱᱮ ᱪᱮᱫ ᱞᱮᱠᱟ ᱩᱱᱤ ᱢᱤᱫᱴᱮᱱ ᱴᱷᱤᱠᱴᱷᱟᱠ ᱡᱚᱫᱤ ᱡᱚᱢᱮᱢ ᱮᱢᱟᱣᱟᱭᱟ ᱢᱤᱫᱴᱮᱱ ᱡᱤᱱᱤᱥᱮᱢ ᱡᱚᱛᱱᱚᱭᱭᱟ ᱛᱤᱱᱟᱹᱜ ᱢᱚᱡᱽ ᱩᱱᱤᱫᱚ ᱢᱟᱱᱮ ᱢᱟᱱᱮ ᱢᱚᱴᱟᱥᱚᱴᱟᱭ ᱦᱩᱭᱩᱜᱼᱟ ᱦᱮᱸ ᱥᱮ ᱦᱚᱲᱢᱚ ᱦᱚᱸ ᱵᱷᱟᱹᱜᱤ ᱛᱟᱦᱮᱱ ᱛᱟᱭᱟ ᱟᱨ ᱡᱚᱫᱤ ᱡᱚᱢ ᱠᱚ ᱵᱟᱭ ᱧᱟᱢᱟ ᱥᱚᱢᱚᱭᱨᱮ ᱡᱚᱢ ᱠᱚ ᱵᱟᱭ ᱧᱟᱢᱟ ᱟᱫᱚ ᱩᱱᱤᱫᱚ ᱪᱮᱫ ᱩᱱᱤᱫᱚ ᱢᱟᱱᱮ ᱪᱮᱫ ᱞᱮᱠᱟ ᱢᱟᱱᱮ ᱵᱟᱠᱚ ᱢᱮᱱᱟ ᱚᱡᱚᱛᱱᱚ ᱛᱮ ᱫᱚᱢᱮ ᱨᱚᱦᱚᱲᱚᱜᱼᱟᱭ ᱦᱮᱸ ᱩᱱᱤᱫᱚ ᱠᱮᱵᱚᱞ ᱵᱟᱧᱪᱟᱣ ᱜᱮᱭ ᱛᱟᱦᱮᱱᱟ ᱠᱤᱱᱛᱩ ᱢᱟᱱᱮ ᱩᱱᱤᱭᱟᱜ ᱫᱚ ᱟᱨᱠᱤ ᱠᱷᱟᱹᱞᱤ ᱴᱤᱠᱟᱹᱣ ᱛᱮᱫᱮ ᱛᱟᱦᱮᱱᱟᱭ ᱦᱮᱸ ᱮᱵᱟᱨᱮ ᱛᱟᱨᱯᱚᱨᱮ ᱛᱚ ᱟᱨᱚ ᱪᱮᱫ ᱤᱧ ᱢᱮᱱᱟ ᱡᱮᱢᱚᱱ ᱦᱚᱭᱛᱚ ᱡᱚᱠᱷᱚᱱᱠᱚ ᱦᱚᱯᱚᱱᱠᱚ ᱦᱩᱭᱩᱜᱼᱟ ᱩᱱᱠᱩ ᱦᱚᱯᱚᱱᱠᱚ ᱡᱚᱛᱱᱚ ᱠᱚ ᱦᱩᱭᱩᱜᱼᱟ ᱩᱱᱠᱩ ᱠᱟᱹᱴᱤᱡ ᱨᱮ ᱡᱚᱫᱤ ᱴᱷᱤᱠ ᱢᱚᱛᱚ ᱡᱚᱛᱱᱚ ᱵᱟᱢ ᱡᱚᱛᱱᱚ ᱠᱚᱣᱟ ᱵᱟᱝᱠᱚ ᱞᱟᱹᱴᱩᱼᱟ ᱦᱚᱭᱛᱚ ᱵᱟᱢ ᱡᱚᱛᱱᱚᱭᱮᱫ ᱠᱚᱣᱟ ᱟᱠᱚ ᱟᱠᱚ ᱛᱮᱜᱮ ᱡᱚᱫᱤᱠᱚ ᱤᱭᱟᱹ ᱠᱷᱟᱱ ᱟᱫᱚ ᱠᱤᱪᱷᱩ ᱫᱚᱠᱚ ᱜᱩᱡᱩᱜᱼᱟ ᱡᱚᱫᱤ ᱥᱟᱵ ᱠᱟᱜᱢᱮ ᱨᱟᱵᱟᱝ ᱨᱟᱵᱟᱝ ᱥᱚᱢᱚᱭᱦᱚᱸ ᱜᱤᱫᱽᱨᱟᱹ ᱞᱮᱠᱟ ᱡᱚᱛᱱᱚ ᱠᱚ ᱦᱩᱭᱩᱜᱼᱟ ᱨᱟᱵᱟᱝᱨᱮ ᱛᱚ ᱫᱚᱨᱠᱟᱨ ᱦᱩᱭᱩᱜ ᱠᱷᱟᱱ ᱨᱟᱵᱟᱝᱨᱮ ᱩᱭᱩ ᱠᱟᱠᱚ ᱦᱩᱭᱩᱜᱼᱟ ᱛᱚᱵᱮ ᱛᱚ ᱵᱟᱝᱠᱷᱟᱱ ᱢᱟ ᱨᱟᱵᱟᱝ ᱛᱮᱠᱚ ᱜᱚᱡᱩᱜ ᱟᱠᱚ ᱱᱚᱜᱼᱚᱭ ᱱᱚᱝᱠᱟᱜᱮ ᱟᱨᱠᱤ ᱱᱤᱭᱮ ᱚᱱᱟ ᱛᱟᱨᱯᱚᱨ ᱤᱫᱤ ᱫᱚᱢᱮ ᱥᱟᱸᱜᱮ ᱠᱚ ᱦᱩᱭᱩᱜ ᱠᱷᱟᱱ ᱫᱚ ᱩᱱᱠᱩ ᱫᱚ ᱟᱨᱠᱤ ᱡᱮᱢᱚᱱ ᱩᱱᱠᱩ ᱞᱟᱹᱜᱤᱫ ᱢᱟᱱᱮ ᱡᱩᱫᱟᱹᱛᱮ ᱚᱲᱟᱜ ᱟᱠᱚ ᱦᱩᱭᱩᱜᱼᱟ ᱚᱸᱰᱮ ᱠᱚ ᱛᱟᱦᱮᱱᱟ ᱟᱫᱚ ᱢᱤᱫᱴᱮᱱ ᱵᱟᱨᱭᱟ ᱠᱷᱟᱱᱫᱚᱢ ᱢᱮᱱᱟ ᱦᱮᱸ ᱢᱤᱫᱴᱮᱱ ᱵᱟᱨᱭᱟ ᱚᱸᱰᱮ ᱜᱮᱢ ᱛᱚᱞ ᱠᱟᱫᱮᱭᱟ ᱡᱚᱫᱤ ᱫᱚᱢᱮᱠᱚ ᱥᱟᱸᱜᱮᱭᱮᱱᱟᱠᱚ ᱛᱚᱠᱷᱚᱱ ᱫᱚ ᱟᱫᱚ ᱩᱱᱠᱩ ᱞᱟᱹᱜᱤᱫ ᱟᱞᱟᱫᱟ ᱚᱲᱟᱜ ᱦᱚᱸ ᱫᱚᱨᱠᱟᱨ ᱠᱟᱱ ᱜᱮᱭᱟ ᱫᱚᱨᱠᱟᱨ ᱦᱩᱭᱩᱜ ᱠᱷᱟᱱ ᱥᱟᱵ ᱠᱟᱜ ᱢᱮ ᱢᱤᱫᱴᱮᱱ ᱦᱚᱲᱮᱢ ᱫᱚᱦᱚ ᱠᱟᱫᱮᱭᱟ ᱩᱱᱤ ᱩᱱᱠᱩ ᱛᱟᱭᱱᱚᱢᱨᱮ ᱦᱮᱸ ᱥᱚᱢᱚᱭᱨᱮ ᱡᱚᱢᱮ ᱮᱢᱟᱠᱚᱣᱟ ᱫᱟᱜᱼᱮ ᱮᱢᱟᱣ ᱠᱚᱣᱟ ᱦᱮᱸ ᱛᱟᱨᱯᱚᱨ ᱡᱚᱫᱤ ᱦᱚᱭᱛᱚ ᱨᱩᱣᱟᱹ ᱦᱟᱹᱥᱩ ᱦᱮᱡ ᱟᱫ ᱠᱚᱣᱟ ᱥᱮ ᱩᱱᱠᱩ ᱦᱚᱛᱚ ᱢᱤᱫᱴᱮᱱ ᱢᱟᱱᱮ ᱡᱤᱣᱤᱭᱟᱱ ᱦᱚᱲ ᱠᱟᱱ ᱜᱮᱭᱟᱠᱚ ᱨᱩᱣᱟᱹ ᱦᱟᱹᱥᱩ ᱦᱩᱭ ᱫᱟᱲᱮᱜᱼᱟ ᱦᱮᱸ ᱫᱚᱨᱠᱟᱨ ᱦᱩᱭ ᱞᱮᱱᱠᱷᱟᱱ ᱨᱳᱜᱽ ᱡᱟᱞᱟ ᱡᱚᱫᱤ ᱦᱩᱭᱩᱜ ᱠᱷᱟᱱ ᱛᱚ ᱰᱟᱠᱛᱟᱨ ᱴᱷᱮᱱᱮᱢ ᱤᱫᱤ ᱦᱟᱥᱯᱟᱛᱟᱞᱮᱢ ᱤᱫᱤ ᱠᱮᱫ ᱠᱚᱣᱟ ᱰᱟᱠᱛᱟᱨᱮᱢ ᱧᱮᱞ ᱦᱚᱪᱚ ᱠᱮᱫᱮᱭᱟ ᱨᱟᱱᱮᱢ ᱡᱚᱢ ᱦᱚᱪᱚᱭᱮᱭ ᱦᱮᱸ ᱚᱱᱟᱠᱚ ᱡᱚᱛᱚᱱ ᱫᱚᱨᱠᱟᱨ ᱠᱟᱱ ᱜᱮᱭᱟ ᱚᱱᱟᱠᱚ ᱛᱟᱨᱯᱚᱨᱮ ᱱᱚᱣᱟ ᱴᱚᱴᱷᱟᱨᱮ ᱡᱮᱢᱚᱱ ᱢᱤᱫᱴᱟᱝ ᱢᱚᱴᱟ ᱦᱚᱲ ᱥᱟᱞᱟᱜ ᱟᱹᱰᱤᱜᱟᱱ ᱦᱚᱲ ᱥᱟᱞᱟᱜ ᱢᱮᱱᱟᱜ ᱠᱚᱜᱮᱭᱟ ᱢᱟᱱᱮ ᱡᱮᱢᱚᱱ ᱥᱤᱢ ᱟᱹᱥᱩᱞ ᱮᱫ ᱠᱚᱣᱟᱠᱚ ᱥᱤᱢ ᱟᱹᱥᱩᱞ ᱠᱟᱛᱮᱠᱚ ᱦᱚᱭᱛᱚ ᱠᱚ ᱨᱚᱡᱽᱜᱟᱨᱮᱫᱟ ᱦᱮᱸ ᱚᱠᱚᱭᱫᱚ ᱥᱤᱢ ᱯᱚᱞᱴᱨᱤᱭ ᱫᱟᱠᱚ ᱚᱠᱚᱭᱫᱚ ᱢᱮᱢᱚᱢ ᱚᱠᱚᱭᱫᱚ ᱰᱟᱹᱝᱨᱤ ᱚᱱᱠᱟ ᱢᱮᱱᱟᱜ ᱠᱚᱣᱟ ᱜᱮᱰᱮ ᱠᱚ ᱢᱮᱱᱟᱜ ᱠᱚᱣᱟ ᱩᱱᱠᱩ ᱜᱮᱰᱮ ᱠᱚ ᱟᱹᱥᱩᱞ ᱠᱟᱛᱮ ᱚᱠᱚᱭ ᱫᱚᱠᱚ ᱢᱟᱱᱮᱠᱚ ᱯᱚᱭᱥᱟᱽ ᱠᱚ ᱨᱚᱡᱜᱟᱨᱮᱫ ᱜᱮᱭᱟ ᱚᱱᱟᱛᱮ ᱵᱷᱟᱹᱜᱤᱜᱮ ᱦᱩᱭᱩᱜ ᱠᱟᱱ ᱛᱟᱠᱚᱣᱟ ᱟᱨᱠᱤ ᱟᱨ ᱡᱤᱞ ᱡᱮᱢᱚᱱ ᱡᱟᱦᱟᱱᱤᱡ ᱠᱚ ᱟᱹᱛᱩ ᱠᱚᱨᱮ ᱡᱤᱞ ᱫᱚᱠᱟᱱᱮ ᱟᱠᱚ ᱡᱤᱞ ᱠᱚ ᱟᱹᱠᱷᱨᱤᱧᱮᱫᱟ ᱡᱤᱞ ᱟᱹᱠᱷᱨᱤᱧ ᱡᱮᱢᱚᱱ ᱥᱤᱢ ᱜᱮᱰᱮ ᱡᱟᱦᱟᱸᱭ ᱨᱮᱱ ᱩᱱᱠᱩ ᱫᱚ ᱵᱤᱞᱤ ᱠᱚ ᱟᱹᱠᱷᱨᱤᱧᱮᱫᱟ ᱡᱤᱞ ᱠᱚ ᱟᱹᱠᱷᱨᱤᱧᱮᱫᱟ ᱚᱱᱟᱠᱚ ᱟᱹᱠᱷᱨᱤᱧ ᱠᱟᱛᱮ ᱠᱚ ᱟᱹᱥᱩᱞᱚᱜ ᱠᱟᱱᱟ ᱯᱚᱭᱥᱟ ᱠᱚ ᱨᱚᱡᱽᱜᱟᱨ ᱮᱫᱟ ᱵᱷᱟᱹᱜᱤ ᱜᱮ ᱦᱚᱸᱜᱼᱚ ᱱᱚᱣᱟᱜᱮ ᱟᱨ ᱱᱚᱣᱟ ᱦᱚᱸ ᱵᱷᱟᱜᱮ